ᱵᱟᱨᱤᱭᱟᱡᱤ ᱥᱮᱪᱮᱫ ᱵᱮᱵᱚᱥᱛᱷᱟ ᱪᱮᱫ ᱞᱮᱠᱟᱱᱟ ᱟᱨ ᱱᱚᱣᱟ ᱥᱟᱢᱟᱝ ᱨᱮᱭᱟᱜ ᱠᱤᱪᱷᱤ ᱠᱤᱪᱷᱩ ᱢᱩᱬᱩᱫ ᱪᱮᱞᱮᱧᱡᱽ ᱪᱮᱫ ᱪᱮᱠᱟᱜ ᱠᱟᱱᱟ ᱠᱟᱛᱷᱟ ᱫᱚ ᱱᱚᱣᱟ ᱫᱚ ᱦᱩᱭᱩᱜ ᱠᱟᱱᱟ ᱵᱷᱟᱨᱚᱛ ᱨᱮᱭᱟᱜ ᱡᱟᱸᱦᱟ ᱥᱤᱠᱠᱷᱟ ᱵᱮᱵᱚᱥᱛᱷᱟ ᱫᱚ ᱟᱢ ᱡᱮᱢ ᱧᱮᱞ ᱞᱮᱠᱷᱟᱱ ᱫᱚ ᱩᱱᱟᱹᱜ ᱢᱚᱸᱡᱽ ᱫᱚ ᱤᱧ ᱵᱟᱹᱧ ᱟᱴᱠᱟᱨ ᱮᱫᱟ ᱪᱮᱫᱟᱜ ᱥᱮ ᱚᱞᱪᱤᱠᱤ ᱛᱮ ᱯᱟᱲᱦᱟᱣ ᱨᱮᱭᱟᱜ ᱵᱷᱟᱨᱚᱛ ᱨᱮᱭᱟᱜ ᱥᱚᱝᱵᱤᱫᱷᱟᱱ ᱞᱮᱠᱟᱛᱮ ᱡᱚᱛᱚ ᱥᱠᱩᱞ ᱨᱮ ᱪᱮᱫ ᱨᱮᱭᱟᱜ ᱢᱤᱫᱴᱮᱱ ᱫᱟᱣ ᱠᱚ ᱮᱢ ᱠᱟᱫᱟ ᱢᱮᱱᱠᱷᱟᱱ ᱴᱷᱤᱠ ᱴᱷᱟᱠ ᱡᱚᱛᱚ ᱥᱠᱩᱞ ᱨᱮ ᱚᱞᱪᱤᱠᱤ ᱵᱟᱠᱚ ᱯᱟᱲᱡᱦᱟᱣ ᱮᱫ ᱠᱚᱣᱟ ᱟᱨ ᱚᱱᱟ ᱞᱮᱠᱟ ᱢᱟᱦᱟᱥᱚᱭ ᱦᱚᱸ ᱵᱟᱹᱱᱩᱜ ᱠᱟᱜ ᱠᱚᱣᱟ ᱡᱚᱫᱤᱢ ᱢᱮᱱ ᱦᱚᱪᱚᱭ ᱠᱷᱟᱱ ᱤᱧ ᱫᱚ ᱚᱞᱪᱤᱠᱤ ᱢᱟᱫᱽᱫᱷᱚᱢ ᱛᱤᱧ ᱯᱟᱲᱦᱟᱜᱼᱟ ᱛᱟᱦᱞᱮ ᱚᱱᱠᱟ ᱞᱮᱠᱟ ᱪᱮᱪᱮᱫ ᱡᱟᱸᱦᱟᱭᱮ ᱪᱮᱫ ᱟᱠᱚᱣᱟ ᱩᱱᱤ ᱡᱮᱱᱚ ᱟᱹᱰᱤ ᱢᱚᱸᱡᱽ ᱟᱡ ᱵᱟᱲᱟᱭ ᱥᱟᱹᱦᱤᱡ ᱦᱩᱭᱩᱜ ᱛᱟᱭᱟ ᱛᱚᱵᱮ ᱛᱚ ᱩᱱᱤ ᱜᱤᱫᱽᱨᱟᱹ ᱢᱚᱸᱡᱽᱼᱮ ᱯᱟᱲᱦᱟᱣ ᱫᱟᱲᱮᱣ ᱠᱚᱣᱟ ᱡᱚᱫᱤ ᱵᱷᱟᱨᱚᱛ ᱥᱮ ᱯᱚᱪᱷᱤᱢ ᱵᱟᱝᱞᱟ ᱥᱚᱨᱠᱟᱨ ᱡᱚᱫᱤ ᱡᱚᱛᱚ ᱥᱠᱩᱞ ᱨᱮ ᱚᱞᱪᱤᱠᱤ ᱯᱟᱲᱦᱟᱣ ᱨᱮᱭᱟᱜ ᱵᱮᱵᱚᱥᱛᱷᱟᱭ ᱦᱟᱛᱟᱣᱟ ᱛᱟᱦᱞᱮ ᱟᱹᱰᱤ ᱩᱥᱟᱹᱨᱟ ᱡᱟᱱᱟᱢ ᱯᱟᱹᱨᱥᱤ ᱛᱮ ᱟᱵᱚ ᱨᱮᱱ ᱜᱤᱫᱽᱨᱟᱹ ᱠᱚ ᱯᱟᱲᱦᱟᱣ ᱠᱚᱣᱟ ᱟᱨ ᱨᱚᱲ ᱠᱚ ᱪᱮᱫ ᱫᱟᱲᱮ ᱠᱮᱭᱟ ᱡᱟᱸᱦᱟ ᱱᱟᱜ ᱠᱟᱛᱷᱟ ᱫᱚ ᱦᱩᱭᱩᱜ ᱠᱟᱱᱟ ᱱᱤᱛ ᱤᱧ ᱧᱮᱞᱫᱟ ᱴᱷᱤᱠ ᱴᱷᱟᱠ ᱡᱚᱫᱤ ᱵᱟᱝ ᱵᱮᱵᱚᱥᱛᱷᱟ ᱦᱩᱭ ᱞᱮᱱᱠᱷᱟᱱ ᱥᱠᱩᱞ ᱨᱮ ᱚᱱᱟ ᱫᱚ ᱢᱚᱸᱡᱽ ᱯᱟᱲᱦᱟᱣ ᱵᱟᱝ ᱦᱩᱭᱩᱜᱼᱟ ᱟᱨᱚ ᱛᱟᱭᱚᱢ ᱪᱟᱞᱟᱜ ᱠᱟᱱᱟ ᱟᱨ ᱱᱤᱛ ᱧᱮᱞᱚᱜ ᱠᱟᱱᱟ ᱰᱷᱮᱹᱨ ᱠᱟᱭᱛᱮ ᱚᱱᱮ ᱯᱨᱟᱭᱵᱷᱮᱴ ᱥᱠᱩᱞ ᱯᱨᱟᱭᱵᱷᱮᱴ ᱥᱠᱩᱞ ᱨᱮᱫᱚ ᱟᱢ ᱫᱚᱢ ᱯᱟᱲᱦᱟᱣ ᱫᱟᱲᱮ ᱟᱭᱟ ᱟᱵᱚ ᱫᱚᱵᱚᱱ ᱨᱮᱸᱜᱮᱡ ᱜᱮᱭᱟ ᱡᱚᱛᱚᱠᱷᱚᱱ ᱡᱚᱫᱤ ᱵᱷᱟᱨᱚᱛ ᱥᱚᱨᱠᱟᱨ ᱯᱨᱟᱭᱵᱷᱮᱴ ᱥᱚᱨᱠᱟᱨ ᱥᱚᱨᱠᱟᱨ ᱡᱚᱫᱤ ᱥᱚᱨᱠᱟᱨ ᱵᱷᱟᱵᱮᱜᱮ ᱡᱚᱛᱚ ᱥᱠᱩᱞ ᱨᱮ ᱡᱚᱫᱤ ᱱᱚᱣᱟ ᱯᱟᱲᱦᱟᱣ ᱨᱮᱭᱟᱜ ᱫᱟᱣ ᱮ ᱫᱚᱦᱚᱭᱟ ᱛᱟᱦᱞᱮ ᱡᱚᱛᱚᱦᱚᱲ ᱢᱤᱫ ᱥᱚᱢᱟᱱ ᱛᱮᱵᱚᱱ ᱯᱟᱲᱦᱟᱣ ᱫᱟᱲᱮᱭᱟᱜᱼᱟ ᱢᱮᱱᱠᱷᱟᱱ ᱯᱨᱟᱭᱵᱷᱮᱴ ᱥᱠᱩᱞ ᱨᱮᱫᱚ ᱟᱭᱢᱟ ᱴᱟᱠᱟ ᱞᱟᱜᱟᱜ ᱠᱟᱱᱟ ᱟᱵᱚ ᱨᱮᱸᱜᱮᱡ ᱦᱚᱲ ᱫᱚ ᱵᱟᱵᱚᱱ ᱞᱟᱦᱟ ᱫᱟᱲᱮᱭᱟᱜᱼᱟ ᱛᱚᱵᱮ ᱦᱩᱫᱤᱥ ᱠᱟᱜ ᱢᱮ ᱡᱚᱫᱤ ᱱᱚᱝᱠᱟ ᱦᱩᱭ ᱞᱮᱱᱠᱷᱟᱱ ᱟᱵᱚ ᱫᱚ ᱞᱟᱛᱟᱨ ᱨᱮᱱ ᱦᱚᱲ ᱞᱟᱛᱟᱨ ᱨᱮᱜᱮ ᱵᱚᱱ ᱛᱟᱸᱦᱮᱱᱟ ᱟᱥᱚᱜ ᱟᱹᱧ ᱡᱚᱫᱤ ᱱᱚᱣᱟ ᱵᱷᱟᱨᱚᱛᱤᱭᱚ ᱥᱚᱝᱵᱤᱫᱷᱟᱱ ᱞᱮᱠᱟᱛᱮ ᱡᱚᱛᱚ ᱥᱠᱩᱞ ᱢᱤᱫᱜᱮ ᱛᱟᱸᱦᱮᱱᱟ ᱥᱚᱨᱠᱟᱨᱤ ᱥᱛᱚᱨ ᱨᱮ ᱛᱟᱦᱞᱮ ᱥᱟᱱᱟᱢ ᱦᱚᱲ ᱟᱹᱰᱤ ᱢᱚᱸᱡᱽ ᱛᱮᱵᱚᱱ ᱪᱮᱫ ᱫᱟᱲᱮᱭᱟᱜᱼᱟ ᱟᱨ ᱵᱟᱝᱠᱷᱟᱱ ᱟᱵᱚ ᱥᱟᱱᱛᱟᱲ ᱦᱚᱯᱚᱱ ᱨᱮᱸᱜᱮᱡ ᱦᱚᱲ ᱫᱚ ᱟᱨᱚ ᱛᱟᱭᱚᱢ ᱥᱮᱫ ᱵᱚᱱ ᱯᱷᱮᱰ ᱪᱟᱞᱟᱜᱼᱟ